ᱦᱮᱸ ᱤᱧ ᱫᱚ ᱵᱤᱥᱮᱥ ᱠᱟᱭᱛᱮ ᱚᱲᱟᱜ ᱦᱚᱲ ᱥᱟᱶᱜᱮ ᱫᱟᱲᱟᱱᱤᱧ ᱠᱩᱥᱤ ᱨᱟᱹᱥᱠᱟᱹᱜᱼᱟ ᱟᱨ ᱱᱚᱣᱟ ᱠᱟᱨᱚᱱ ᱛᱤᱜᱤᱧ ᱠᱩᱥᱤ ᱨᱟᱹᱥᱠᱟᱹᱜᱼᱟ ᱡᱮ ᱠᱩᱲᱤ ᱜᱤᱫᱽᱨᱟᱹᱣᱟᱜ ᱡᱤᱵᱚᱱᱤ ᱡᱩᱫᱤ ᱪᱚᱨᱪᱟ ᱠᱟᱛᱷᱟᱧ ᱢᱮᱱ ᱞᱮᱠᱷᱟᱱ ᱠᱟᱹᱴᱤᱡ ᱠᱷᱚᱡ ᱫᱚ ᱩᱝᱠᱩ ᱫᱚ ᱜᱚᱼᱵᱟᱵᱟᱣᱟᱜ ᱛᱤ ᱨᱮ ᱥᱟᱵ ᱥᱟᱯᱟᱵ ᱠᱟᱛᱮᱫ ᱠᱚ ᱦᱟᱨᱟᱜᱼᱟ ᱟᱨ ᱩᱢᱟᱹᱨ ᱦᱩᱭ ᱞᱮᱱᱠᱷᱟᱱ ᱡᱟᱶᱟᱭ ᱠᱚᱲᱟ ᱴᱷᱮᱡ ᱠᱚ ᱡᱤᱢᱟᱹ ᱠᱟᱠᱚᱣᱟ ᱟᱨ ᱩᱝᱠᱩᱣᱟᱜ ᱜᱮ ᱢᱤᱫᱴᱮᱱ ᱫᱟᱭ ᱠᱚᱨᱛᱚᱵᱵᱚ ᱞᱮᱠᱟᱛᱮ ᱥᱮ ᱩᱭᱦᱟᱹᱨ ᱞᱮᱠᱷᱟᱱ ᱱᱚᱣᱟ ᱫᱚ ᱢᱤᱫᱴᱮᱱ ᱠᱚᱨᱛᱚᱵᱵᱚ ᱠᱟᱱᱛᱟᱠᱚᱣᱟ ᱥᱟᱱᱟᱢ ᱡᱟᱭᱜᱟ ᱥᱮ ᱱᱩᱠᱩ ᱥᱮ ᱟᱯᱱᱟᱨ ᱡᱩᱨᱤᱼᱯᱟᱨᱤ ᱫᱟᱬᱟᱱ ᱫᱚ ᱡᱚᱛᱚ ᱠᱷᱚᱱ ᱨᱟᱹᱥᱠᱟᱹ ᱨᱮᱭᱟᱜ ᱠᱟᱛᱷᱟ ᱠᱟᱱᱟ ᱟᱨ ᱚᱠᱛᱮ ᱨᱮ ᱵᱚᱱᱫᱷᱩ ᱠᱚᱦᱚᱸ ᱥᱮ ᱜᱟᱛᱮ ᱠᱚ ᱚᱠᱚᱭ ᱠᱚᱠᱚ ᱛᱟᱦᱮᱱᱟ ᱩᱱᱠᱩ ᱠᱚ ᱦᱚᱸ ᱚᱠᱛᱮ ᱨᱮ ᱛᱷᱚᱲᱟ ᱥᱚᱢᱚᱭ ᱫᱚ ᱮᱢᱟ ᱠᱚ ᱨᱮᱭᱟᱜ ᱦᱚᱸ ᱞᱟᱹᱠᱛᱤᱧ ᱢᱚᱱᱮᱭᱮᱫᱟ